ᱤᱧ ᱫᱚ ᱱᱚᱣᱟ ᱟᱰᱮ ᱯᱟᱥᱮ ᱫᱚ ᱫᱟᱬᱟᱱ ᱤᱧ ᱪᱟᱞᱟᱣ ᱟᱠᱟᱱ ᱜᱮᱭᱟ ᱱᱚᱣᱟ ᱥᱟᱱᱛᱤᱱᱤᱠᱮᱛᱚᱱ ᱨᱚᱵᱤᱱᱫᱚᱨᱚᱱᱟᱛᱷ ᱴᱷᱟᱠᱩᱨᱟᱜ ᱡᱟᱸᱦᱟ ᱠᱚ ᱢᱮᱱᱟᱜ ᱟᱠᱟᱫ ᱚᱱᱟ ᱠᱚ ᱠᱤᱪᱷᱩ ᱠᱤᱪᱷᱩ ᱡᱤᱱᱤᱥ ᱧᱮᱞ ᱵᱟᱠᱷᱨᱟᱛᱮ ᱥᱮ ᱟᱨᱚ ᱠᱚᱞᱠᱟᱛᱟᱧ ᱪᱟᱞᱟᱣ ᱵᱟᱲᱟ ᱠᱟᱱ ᱜᱮᱭᱟ ᱢᱤᱭᱩᱡᱤᱭᱟᱢ ᱠᱚ ᱪᱤᱲᱭᱟᱠᱷᱟᱱᱟ ᱠᱚ ᱚᱱᱟ ᱠᱚ ᱧᱮᱞ ᱞᱟᱹᱜᱤᱫᱛᱮ ᱪᱟᱞᱟᱣ ᱠᱟᱱᱟ ᱛᱟᱨᱯᱚᱨ ᱱᱚᱛᱮ ᱦᱩᱭᱩᱜ ᱠᱟᱱᱟ ᱦᱟᱡᱟᱨ ᱫᱩᱭᱟᱨᱤ ᱥᱮ ᱦᱟᱡᱟᱨ ᱫᱩᱭᱟᱨᱤ ᱚᱱᱰᱮ ᱡᱟᱸᱦᱟ ᱥᱮᱫᱟᱭ ᱥᱮᱫᱟᱭ ᱥᱟᱯᱟᱵ ᱠᱚ ᱥᱮ ᱚᱲᱟᱜ ᱫᱩᱣᱟᱹᱨ ᱠᱚ ᱚᱱᱟ ᱠᱚ ᱧᱮᱞ ᱞᱟᱹᱜᱤᱫᱛᱮ ᱨᱟᱡᱟ ᱟᱢᱚᱞ ᱨᱮᱭᱟᱜ ᱪᱮᱫ ᱠᱚ ᱵᱮᱵᱚᱦᱟᱨᱮᱫ ᱠᱟᱱ ᱛᱟᱸᱦᱮᱱᱟ ᱪᱮᱫ ᱞᱮᱠᱟ ᱢᱮᱥᱤᱱ ᱯᱚᱛᱨᱚ ᱥᱟᱱᱟᱢ ᱚᱱᱟ ᱠᱚ ᱠᱤᱪᱷᱩᱴᱟ ᱡᱤᱱᱤᱥ ᱧᱮᱞ ᱢᱮᱥᱮ ᱪᱮᱫ ᱞᱟᱹᱜᱤᱫ ᱛᱮ ᱚᱱᱟ ᱵᱟᱠᱷᱨᱟ ᱛᱮᱜᱮ ᱚᱱᱟ ᱦᱟᱡᱟᱨ ᱫᱩᱭᱟᱨᱤ ᱦᱚᱸ ᱫᱟᱬᱟᱱᱤᱧ ᱪᱟᱞᱟᱣ ᱵᱟᱲᱟ ᱠᱟᱱ ᱜᱮᱭᱟ ᱮᱨ ᱯᱚᱨᱮ ᱱᱚᱰᱮ ᱟᱵᱚ ᱱᱚᱜᱼᱚᱭ ᱠᱚ ᱢᱟᱟᱜᱡᱳᱲ ᱰᱮᱢ ᱡᱟᱸᱦᱟ ᱠᱚ ᱢᱮᱛᱟᱜ ᱠᱟᱱᱟ ᱟᱫᱚ ᱚᱱᱰᱮ ᱫᱚ ᱮᱢᱱᱤ ᱨᱟᱹᱥᱠᱟᱹ ᱞᱟᱹᱜᱤᱫ ᱛᱮᱜᱮ ᱧᱮᱞ ᱜᱟᱱᱚᱜ ᱠᱟᱱᱟ ᱡᱮ ᱵᱟᱨᱭᱟ ᱵᱩᱨᱩ ᱠᱷᱚᱡ ᱵᱟᱨᱭᱟ ᱪᱟᱸᱜᱟ ᱫᱟᱜ ᱠᱚ ᱛᱚᱞ ᱫᱚᱦᱚ ᱠᱟᱫᱟ ᱚᱱᱟ ᱫᱟᱜ ᱟᱵᱚ ᱥᱮᱫ ᱡᱚᱠᱷᱚᱱ ᱥᱚᱝᱠᱚᱴᱚᱜ ᱠᱟᱱᱟ ᱛᱚᱠᱷᱚᱱ ᱚᱱᱰᱮ ᱠᱷᱚᱡᱜᱮ ᱚᱱᱟ ᱫᱟᱜ ᱠᱚ ᱮᱢ ᱜᱚᱫ ᱟᱵᱳᱱ ᱠᱟᱱᱟ ᱜᱟᱰᱟ ᱜᱟᱰᱟᱛᱮ ᱟᱲᱟᱜ ᱠᱟᱛᱮᱜ ᱚᱱᱟ ᱠᱚ ᱞᱟᱹᱜᱤᱫ ᱛᱮᱜᱮ ᱚᱱᱟ ᱠᱚᱧ ᱫᱟᱬᱟ ᱵᱟᱲᱟ ᱠᱟᱫᱟ